ᱦᱚᱲᱢᱚ ᱨᱮ ᱨᱳᱜᱽ ᱴᱮᱠᱟᱣ ᱫᱟᱨᱟᱢ ᱞᱟᱹᱜᱤᱫ ᱫᱚ ᱦᱚᱲᱢᱚ ᱥᱟᱯᱷᱟ ᱥᱟᱹᱯᱷᱤ ᱫᱤᱱ ᱨᱮ ᱢᱤᱫ ᱫᱚᱢ ᱰᱟᱹᱵᱽᱨᱟᱹᱜ ᱦᱩᱭᱩᱜᱼᱟ ᱟᱨ ᱡᱚᱢᱼᱧᱩ ᱞᱟᱦᱟᱨᱮ ᱛᱤ ᱠᱚ ᱥᱟᱵᱚᱱ ᱥᱟᱯᱷᱟᱜ ᱦᱩᱭᱩᱜᱼᱟ ᱟᱨ ᱡᱚᱢᱼᱧᱩ ᱞᱟᱹᱜᱤᱫ ᱟᱲᱟᱜ ᱥᱟᱠᱟᱢ ᱦᱟᱹᱨᱭᱟᱹᱲ ᱡᱤᱱᱤᱥ ᱰᱷᱮᱹᱨ ᱡᱚᱢ ᱦᱩᱭᱩᱜᱼᱟ ᱟᱨ ᱫᱤᱱ ᱨᱮ ᱢᱤᱫ ᱫᱚᱢ ᱰᱟᱹᱵᱽᱨᱟᱹ ᱥᱟᱯᱷᱟ ᱦᱩᱭᱩᱜᱼᱟ ᱠᱤᱪᱨᱤᱪ ᱠᱚ ᱥᱟᱯᱷᱟ ᱥᱟᱹᱯᱷᱤ ᱞᱟᱸᱫᱮ ᱦᱩᱭᱩᱜᱼᱟ ᱟᱨ ᱞᱚᱞᱚ ᱫᱟᱜ ᱧᱩ ᱦᱩᱭᱩᱜᱼᱟ ᱧᱩ ᱠᱟᱛᱮ ᱦᱚᱲᱢᱚ ᱨᱮ ᱦᱚᱲᱢᱚ ᱨᱮ ᱢᱚᱡᱽ ᱦᱩᱭᱩᱜᱼᱟ ᱟᱨ ᱫᱤᱱ ᱥᱮᱛᱟᱜ ᱨᱮ ᱢᱤᱫ ᱫᱚᱢ ᱯᱮᱠᱴᱤᱥᱚᱜ ᱪᱟᱞᱟᱣ ᱞᱮᱱᱠᱷᱟᱡ ᱫᱚ ᱟᱹᱰᱤ ᱢᱚᱡᱽ ᱜᱮᱭᱟ ᱟᱨ ᱚᱱᱛᱮ ᱦᱚᱲᱢᱚ ᱦᱚᱸ ᱢᱚᱡᱽ ᱮ ᱫᱚᱦᱚᱭᱟ ᱟᱨ ᱫᱤᱱ ᱨᱮ ᱫᱤᱱ ᱨᱮ ᱠᱟᱹᱢᱤ ᱵᱟᱲᱟᱭ ᱫᱚ ᱡᱟᱹᱨᱩᱲ ᱜᱮᱭᱟ ᱱᱚᱣᱟ ᱦᱚᱸ ᱦᱚᱲᱢᱚ ᱢᱚᱡᱽ ᱞᱟᱹᱜᱤᱫ ᱜᱮ ᱟᱨ ᱦᱟᱹᱨᱭᱟᱹᱲ ᱡᱤᱱᱤᱥ ᱡᱚᱢᱼᱧᱩ ᱨᱮᱫᱚ ᱦᱟᱹᱨᱭᱟᱹᱲ ᱡᱤᱱᱤᱥ ᱩᱛᱩ ᱥᱚᱵᱽᱡᱤ ᱟᱲᱟᱜ ᱥᱟᱠᱟᱢ ᱡᱚᱢ ᱦᱩᱭᱩᱜᱼᱟ ᱰᱷᱮᱹᱨ ᱠᱟᱭᱛᱮ ᱟᱨ ᱯᱷᱚᱞ ᱡᱤᱱᱤᱥ ᱨᱮᱫᱚ ᱦᱚᱲᱢᱚ ᱢᱚᱡᱽ ᱛᱟᱦᱮᱱ ᱞᱟᱹᱜᱤᱫ ᱯᱷᱚᱞ ᱡᱤᱱᱤᱥ ᱨᱮᱫᱚ ᱥᱩᱯᱟᱹᱨᱤ ᱡᱚᱢ ᱦᱩᱭᱩᱜᱼᱟ ᱟᱨ ᱟᱯᱮᱞ ᱠᱚ ᱢᱤᱫ ᱵᱟᱨ ᱡᱚᱢ ᱦᱩᱭᱩᱜ ᱜᱮᱭᱟ ᱟᱨ ᱚᱱᱠᱟ ᱛᱮ ᱦᱚᱲᱢᱚ ᱢᱚᱡᱽ ᱛᱟᱦᱮᱱ ᱞᱟᱹᱜᱤᱫ ᱯᱮᱠᱴᱤᱥᱚᱜ ᱦᱚᱸ ᱡᱟᱹᱨᱩᱲ ᱜᱮᱭᱟ ᱦᱟᱹᱨᱭᱟᱹᱲ ᱦᱟᱹᱨᱭᱟᱹᱲ ᱡᱤᱱᱤᱥ ᱡᱚᱢ ᱡᱟᱹᱨᱩᱲᱟ ᱟᱲᱟᱜ ᱥᱟᱠᱟᱢ ᱠᱚ ᱟᱨ ᱟᱹᱰᱤ ᱡᱟᱹᱥᱛᱤ ᱡᱚᱢ ᱵᱟᱝ ᱦᱩᱭᱩᱜᱼᱟ ᱟᱨ ᱫᱤᱱ ᱵᱷᱳᱨ ᱡᱟᱜᱮ ᱠᱟᱹᱢᱤ ᱫᱚ ᱡᱟᱹᱨᱩᱲ ᱜᱮᱭᱟ ᱛᱟᱠᱤ ᱦᱚᱲᱢᱚ ᱨᱮ ᱢᱚᱡᱽ ᱛᱟᱦᱮᱱ ᱦᱚᱲᱢᱚ ᱢᱚᱡᱽ ᱛᱟᱦᱮᱱᱟ ᱚᱱᱟ ᱨᱳᱜᱽ ᱠᱟᱨᱚᱱ ᱠᱷᱚᱡ ᱛᱷᱚᱲᱟ ᱪᱷᱟᱲᱟᱜᱼᱟ